ᱦᱮᱸ ᱦᱮᱞᱳ ᱟᱢ ᱴᱳᱴᱳ ᱢᱟᱹᱞᱤᱠ ᱠᱟᱱᱟᱢ ᱚ ᱤᱧ ᱱᱚᱸᱰᱮ ᱱᱟᱨᱟᱱᱯᱩᱨ ᱠᱷᱚᱡ ᱢᱤᱱᱩ ᱢᱩᱨᱢᱩᱧ ᱨᱚᱲᱮᱫ ᱠᱟᱱᱟ ᱡᱮ ᱱᱤᱛᱚᱜ ᱱᱚᱣᱟ ᱧᱤᱫᱟᱹ ᱚᱠᱛᱮ ᱨᱮ ᱮᱱᱟᱱ ᱠᱷᱚᱱ ᱤᱧ ᱴᱳᱴᱳᱧ ᱥᱮᱸᱫᱽᱨᱟ ᱠᱟᱱᱟ ᱢᱮᱱᱠᱷᱟᱱ ᱴᱳᱴᱳᱜᱮ ᱵᱟᱹᱧ ᱧᱟᱢᱮᱫ ᱠᱟᱱᱟ ᱱᱤᱛᱚᱜ ᱜᱮ ᱱᱚᱣᱟ ᱱᱚᱢᱵᱚᱨ ᱤᱧ ᱧᱟᱢ ᱠᱮᱫᱟ ᱛᱚᱵᱮ ᱤᱧ ᱱᱚᱣᱟ ᱢᱤᱫ ᱧᱤᱫᱟᱹᱨᱮ ᱨᱮ ᱤᱫᱤ ᱦᱚᱴᱚ ᱠᱟᱹᱧ ᱢᱮ ᱦᱟᱸᱰᱮ ᱵᱚᱨᱫᱷᱚᱢᱟᱱ ᱦᱚᱥᱯᱤᱴᱟᱞ ᱨᱮ ᱟᱞᱮᱨᱮᱱ ᱯᱮᱲᱟ ᱦᱚᱲ ᱟᱹᱰᱤ ᱨᱩᱣᱟᱹᱜ ᱠᱟᱱᱟ ᱠᱟᱹᱦᱤᱞ ᱜᱮ ᱩᱱᱤ ᱮᱰᱢᱤᱴ ᱦᱩᱭ ᱠᱟᱱᱟ ᱛᱚᱵᱮ ᱤᱧ ᱡᱟᱦᱟᱸ ᱞᱮᱠᱟᱛᱮ ᱧᱤᱫᱟᱹ ᱵᱷᱤᱛᱟᱹᱨ ᱛᱮ ᱢᱩᱨᱟᱨᱳᱭ ᱥᱮᱴᱮᱨ ᱠᱟᱛᱮᱫ ᱦᱟᱸᱰᱮ ᱵᱚᱨᱫᱷᱚᱢᱟᱱ ᱪᱟᱞᱟᱜ ᱡᱟᱹᱨᱩᱨᱤ ᱜᱮᱛᱤᱧᱟ ᱚᱱᱟᱛᱤᱧ ᱢᱮᱱᱫᱟ ᱟᱢ ᱱᱚᱣᱟ ᱱᱟᱨᱟᱱᱯᱩᱨ ᱟᱹᱛᱩᱢ ᱦᱤᱡᱩᱜᱼᱟ ᱱᱚᱣᱟ ᱢᱳᱲᱮᱢ ᱵᱚᱞᱚᱜᱼᱟ ᱢᱳᱲ ᱵᱚᱞᱚ ᱠᱟᱛᱮᱫ ᱮᱢ ᱱᱚᱛᱮ ᱞᱟᱦᱟ ᱥᱮᱫ ᱮᱢ ᱦᱤᱡᱩᱜᱼᱟ ᱛᱚᱵᱮᱢ ᱠᱩᱞᱤ ᱠᱚᱣᱟ ᱢᱤᱱᱩ ᱢᱩᱨᱢᱩ ᱛᱟᱠᱚᱣᱟᱜ ᱚᱲᱟᱜ ᱚᱠᱟᱴᱟᱜ ᱠᱟᱱᱟ ᱛᱚᱵᱮ ᱛᱚᱠᱷᱚᱱᱜᱮ ᱦᱟᱸᱜ ᱠᱚ ᱞᱟᱹᱭ ᱟᱢᱟ ᱟᱞᱮ ᱚᱲᱟᱜ ᱟᱨ ᱤᱧ ᱡᱟᱦᱟᱸ ᱞᱮᱠᱟᱛᱮ ᱢᱩᱨᱟᱨᱳᱭᱮᱢ ᱤᱫᱤ ᱥᱮᱴᱮᱨ ᱠᱟᱹᱧᱟ ᱦᱮᱸ ᱢᱟ ᱤᱱᱟᱹᱜ ᱜᱮᱞᱟᱝ ᱨᱚᱯᱚᱲᱟ ᱢᱟ ᱥᱚᱢᱚᱭ ᱨᱮ ᱦᱤᱡᱩᱜ ᱢᱮ ᱟᱨ ᱤᱧ ᱤᱫᱤ ᱥᱮᱴᱮᱨᱮᱧ ᱞᱟᱹᱜᱤᱫ ᱮᱢ ᱠᱩᱨᱩ ᱢᱩᱴᱩᱭᱟ ᱱᱤᱥᱪᱳᱭ ᱜᱮᱢ ᱦᱤᱡᱩᱜᱼᱟ ᱦᱳᱭ ᱦᱮᱸ